ᱤᱧᱟᱹᱜ ᱱᱚᱣᱟ ᱱᱟᱣᱟ ᱵᱮᱯᱥᱟ ᱮᱛᱚᱦᱚᱵ ᱞᱟᱹᱜᱤᱫ ᱚᱱᱩᱥᱴᱷᱟᱱ ᱵᱚᱨᱚᱱ ᱫᱟᱲᱮᱭᱟᱜ ᱜᱮᱭᱟᱧ ᱚᱱᱩᱥᱴᱷᱟᱱ ᱵᱚᱨᱚᱱ ᱨᱮᱭᱟᱜ ᱦᱩᱭᱩᱜ ᱠᱟᱱᱟ ᱡᱮ ᱤᱧ ᱫᱚ ᱵᱮᱵᱥᱟᱧ ᱮᱛᱚᱵ ᱫᱟ ᱚᱱᱟ ᱵᱮᱵᱥᱟ ᱡᱟᱛᱮ ᱟᱛᱳ ᱴᱚᱞᱟ ᱫᱤᱥᱚᱢ ᱦᱚᱲ ᱠᱚ ᱵᱟᱲᱟᱭᱟ ᱡᱮ ᱤᱧ ᱱᱚᱣᱟ ᱨᱮᱭᱟᱜ ᱵᱮᱵᱥᱟᱧ ᱮᱦᱚᱵ ᱠᱟᱫᱟ ᱡᱟᱛᱮ ᱩᱱᱠᱩ ᱚᱱᱟ ᱵᱟᱲᱟᱭ ᱞᱮᱠᱷᱟᱡ ᱠᱚ ᱩᱱᱠᱩ ᱚᱱᱟ ᱵᱮᱵᱥᱟ ᱟᱨᱚ ᱩᱛᱱᱟᱹᱣ ᱚᱜ ᱛᱤᱧᱟᱹ ᱟᱨᱚ ᱱᱤᱭᱟᱹ ᱵᱮᱵᱥᱟ ᱞᱟᱦᱟ ᱥᱮᱫ ᱤᱫᱤ ᱫᱟᱲᱮᱭᱟᱜᱼᱟ ᱵᱟᱠᱚ ᱵᱟᱲᱟᱭ ᱞᱮᱠᱷᱟᱡ ᱢᱟ ᱦᱚᱲᱜᱮ ᱤᱧᱨᱮᱱ ᱵᱟᱠᱚ ᱦᱩᱭᱩᱜᱼᱟ ᱟᱨ ᱤᱧ ᱡᱟᱦᱟᱸ ᱵᱮᱵᱥᱟᱧ ᱥᱩᱨᱩ ᱠᱟᱫᱟ ᱚᱱᱟ ᱞᱟᱹᱜᱤᱫ ᱫᱚ ᱢᱤᱫᱴᱮᱱ ᱢᱳᱴᱟ ᱢᱩᱞᱫᱷᱚᱱ ᱞᱟᱜᱟᱜᱼᱟ ᱪᱮᱫᱟᱜ ᱞᱟᱜᱟᱜ ᱟᱥᱮ ᱤᱧ ᱡᱟᱦᱟᱸ ᱵᱮᱵᱥᱟᱧ ᱥᱩᱨᱩᱭᱮᱫᱟ ᱚᱱᱟ ᱵᱮᱵᱥᱟ ᱫᱚ ᱦᱩᱭᱩᱜ ᱠᱟᱱᱟ ᱯᱟᱨᱞᱟᱨ ᱨᱮᱭᱟᱜ ᱵᱮᱵᱥᱟ ᱱᱚᱣᱟ ᱵᱮᱵᱥᱟ ᱞᱟᱹᱜᱤᱫ ᱫᱚ ᱨᱳᱰ ᱥᱟᱭᱤᱰᱨᱮ ᱡᱟᱭᱜᱟ ᱦᱟᱛᱟᱣ ᱦᱩᱭᱩᱜ ᱛᱤᱧᱟ ᱵᱟᱠᱷᱟᱱ ᱨᱮᱱᱴ ᱛᱮ ᱨᱩᱢ ᱦᱟᱛᱟᱣ ᱦᱩᱭᱩᱜ ᱛᱤᱧᱟᱹ ᱟᱨ ᱱᱚᱣᱟ ᱡᱟᱭᱜᱟ ᱦᱟᱛᱟᱣ ᱞᱟᱹᱜᱤᱫ ᱯᱨᱚᱛᱷᱚᱢ ᱢᱳᱴᱟ ᱢᱩᱞᱫᱷᱚᱱ ᱞᱟᱜᱟᱣ ᱤᱧᱟ ᱥᱮ ᱨᱮᱱᱴᱛᱮ ᱨᱩᱢ ᱤᱧ ᱦᱟᱛᱣ ᱠᱟᱜ ᱨᱮᱦᱚᱸ ᱢᱩᱞᱫᱷᱚᱱ ᱞᱟᱜᱟᱣ ᱤᱧᱟᱹ ᱟᱨ ᱱᱤᱭᱟᱹ ᱨᱩᱢ ᱦᱟᱛᱟᱣ ᱯᱚᱨ ᱦᱚᱲ ᱦᱚᱸ ᱚᱸᱰᱮ ᱥᱮᱴᱟᱩ ᱛᱳᱭᱨᱤ ᱞᱟᱹᱜᱤᱫ ᱦᱚᱸ ᱢᱩᱞᱫᱷᱚᱱ ᱞᱟᱜᱟᱣ ᱤᱧᱟ ᱟᱨ ᱯᱟᱨᱞᱟᱨ ᱨᱮ ᱡᱟᱦᱟᱸ ᱡᱤᱱᱤᱥ ᱯᱚᱛᱨᱚ ᱞᱟᱜᱟᱜᱼᱟ ᱚᱱᱟ ᱞᱟᱹᱜᱤᱫ ᱦᱚᱸ ᱢᱳᱴᱟ ᱢᱩᱞᱫᱷᱚᱱ ᱞᱟᱜᱟᱣ ᱤᱧᱟ ᱡᱮᱢᱚᱱ ᱪᱮᱭᱟᱨ ᱴᱮᱵᱤᱞ ᱟᱭᱱᱟ ᱥᱮ ᱟᱵᱟᱨ ᱡᱟᱦᱟᱱᱟᱜ ᱠᱚ ᱞᱟᱜᱟᱜᱼᱟ ᱚᱱᱟ ᱞᱟᱹᱜᱤᱫ ᱦᱚᱸ ᱢᱩᱞᱫᱷᱚᱱ ᱞᱟᱜᱟᱜᱼᱟ ᱚᱱᱟ ᱡᱮ ᱤᱧ ᱵᱮᱵᱥᱟᱧ ᱥᱩᱨᱩᱭᱮᱫᱟ ᱚᱱᱟᱛᱮ ᱢᱳᱴᱟ ᱢᱩᱞᱫᱷᱚᱱ ᱫᱚ ᱞᱟᱜᱟᱜᱼᱟ